ᱦᱮᱞᱳ ᱦᱮᱸ ᱦᱮᱸ ᱦᱮᱞᱳ ᱛᱚ ᱤᱧ ᱫᱚ ᱟᱨᱚᱛᱤᱧ ᱢᱮᱱ ᱮᱫᱟ ᱦᱮᱸ ᱢᱚᱡᱽᱜᱮ ᱟᱢ ᱜᱮᱪ ᱚᱲᱟᱜ ᱠᱚᱨᱮ ᱜᱮ

ᱟᱯ ᱟᱯᱮ ᱜᱮᱛᱚ ᱪᱮᱫ ᱞᱮᱠᱟ ᱢᱮᱱᱟᱜ ᱯᱮᱭᱟ ᱦᱮᱸ ᱟᱯᱮ ᱥᱮᱫ ᱪᱟᱞᱟᱜ ᱤᱧ ᱢᱮᱱᱮᱫ ᱠᱟᱱ ᱪᱟᱞᱟᱜ ᱟᱹᱧ ᱪᱟᱞᱟᱜ ᱟᱹᱧ ᱚᱱᱟ ᱠᱚᱨᱮ ᱡᱤᱱᱤᱥ ᱠᱩᱧ ᱧᱮᱞᱟ ᱧᱮᱞ ᱚᱪᱚᱭᱤᱧᱟᱹᱢ ᱟᱢ ᱫᱚᱢ ᱧᱮᱞ ᱟᱠᱟᱫᱼᱟ ᱪᱮᱫ ᱪᱮᱫ ᱡᱤᱱᱤᱥ ᱠᱚᱢ ᱧᱮᱞ ᱟᱠᱟᱫᱼᱟ ᱚᱱᱟ ᱠᱚᱢ ᱧᱮᱞ ᱚᱪᱚᱭᱤᱧᱟᱹ ᱤᱧ ᱫᱚ ᱪᱤᱠᱟᱹᱧ ᱢᱮᱱ ᱠᱮᱭᱟ ᱧᱮᱞ ᱤᱧ ᱫᱚ ᱵᱟᱹᱧ ᱧᱮᱞ ᱟᱠᱟᱫᱼᱟ ᱟᱢᱮᱢ ᱞᱟᱹᱭᱟᱹᱧᱟᱹ ᱤᱫᱤᱧᱟᱹᱢ ᱧᱮᱞᱟᱹᱧ ᱜᱟᱯ ᱫᱟᱲᱟᱱ ᱤᱧ ᱪᱟᱞᱟᱜᱼᱟ ᱫᱟᱲᱟᱱ ᱯᱮᱲᱟ ᱦᱚᱲᱚᱜ

ᱞᱟᱹᱭ ᱢᱮ

ᱪᱟᱞᱟᱜ ᱟᱹᱧ ᱴᱷᱤᱠ ᱜᱮᱭᱟᱧ ᱯᱷᱳᱱᱟ ᱟᱢ ᱦᱚᱸ ᱮᱱᱛᱮᱫ ᱯᱷᱳᱱ ᱵᱟᱲᱟᱭᱢᱮ ᱵᱟᱢ ᱯᱷᱳᱱ ᱵᱟᱲᱟᱭᱮᱫ ᱠᱟᱱ ᱴᱷᱤᱠ ᱜᱮᱭᱟ ᱦᱮᱸ